ᱥᱤᱛᱩᱝ ᱫᱤᱱ ᱞᱮᱠᱟᱛᱮ ᱟᱵᱚ ᱫᱚ ᱥᱤᱛᱩᱝ ᱨᱮᱱᱟᱜ ᱟᱵᱚᱣᱟᱜ ᱟᱥᱲᱟ ᱨᱮ ᱪᱷᱩᱴᱤ ᱵᱚᱱ ᱧᱟᱢᱟ ᱟᱨ ᱚᱱᱟ ᱪᱷᱩᱴᱤ ᱞᱮᱠᱟ ᱛᱮᱫᱚ ᱟᱵᱚ ᱢᱟᱢᱟ ᱚᱲᱟᱜ ᱥᱮ ᱫᱟᱹᱭ ᱛᱮᱧᱟᱝ ᱚᱲᱟᱜ ᱠᱚᱵᱚᱱ ᱪᱟᱞᱟᱜᱼᱟ ᱥᱮ ᱚᱱᱟ ᱢᱤᱫᱴᱟᱝ ᱟᱵᱚ ᱢᱤᱫᱴᱟᱝ ᱠᱩᱥᱤ ᱨᱮᱱᱟᱜ ᱠᱟᱛᱷᱟ ᱠᱟᱱᱟ ᱟᱨᱚ ᱚᱱᱠᱟ ᱡᱟᱹᱯᱩᱫ ᱫᱤᱱ ᱫᱚ ᱟᱵᱚ ᱥᱚᱲᱮ ᱡᱚᱢ ᱥᱮ ᱯᱳᱠᱳᱲᱤ ᱡᱚᱢ ᱠᱚ ᱠᱩᱥᱤ ᱵᱚ ᱵᱩᱡᱷᱟᱹᱣᱟ ᱜᱟᱛᱮ ᱥᱟᱶ ᱫᱩᱲᱩᱵ ᱠᱟᱛᱮ ᱡᱟᱦᱟᱸ ᱪᱚᱠ ᱨᱮ ᱟᱨ ᱚᱱᱟ ᱥᱟᱶᱛᱮ ᱟᱵᱚ ᱫᱟᱜ ᱨᱮ ᱯᱟᱭᱨᱟᱜ ᱠᱚ ᱜᱟᱹᱰᱭᱟᱹ ᱯᱩᱠᱷᱨᱤ ᱠᱚᱨᱮᱜ ᱛᱟᱦᱮᱱᱟ ᱜᱟᱛᱮ ᱥᱟᱶᱛᱮ ᱚᱱᱟ ᱟᱹᱰᱤ ᱠᱩᱥᱤ ᱵᱩᱡᱷᱹᱜᱼᱟ ᱡᱟᱹᱯᱩᱫ ᱨᱮᱱᱟᱜ ᱫᱤᱱ ᱫᱚ ᱟᱵᱚ ᱫᱚ ᱟᱹᱰᱤ ᱨᱟᱹᱥᱠᱟᱹ ᱛᱮᱵᱚᱱ ᱯᱟᱨᱚᱢᱟ ᱟᱨ ᱦᱚᱸ ᱚᱱᱠᱟ ᱨᱟᱵᱟᱜ ᱫᱤᱱ ᱥᱮᱴᱮᱨ ᱞᱮᱱᱠᱷᱟᱱ ᱜᱟᱛᱮ ᱠᱚ ᱥᱟᱶ ᱡᱩᱨᱩᱜ ᱛᱮ ᱡᱟᱦᱟᱸ ᱨᱮᱭᱟᱲ ᱵᱚ ᱟᱵᱚ ᱠᱷᱚᱱ ᱵᱚᱱ ᱵᱟᱧᱪᱟᱜᱼᱟ ᱚᱱᱟ ᱨᱮᱭᱟᱲ ᱠᱷᱟᱹᱛᱤᱨᱛᱮ ᱟᱵᱚ ᱟᱯᱟᱱ ᱟᱯᱤᱱᱟᱜ ᱠᱟᱛᱷᱟ ᱜᱟᱯᱟᱞ ᱢᱟᱨᱟᱣ ᱟᱨ ᱚᱱᱟ ᱥᱟᱶᱛᱮ ᱟᱹᱰᱤ ᱟᱭᱢᱟ ᱠᱩᱥᱤ ᱨᱟᱹᱥᱠᱟᱹ ᱨᱮᱵᱚᱱ ᱛᱟᱦᱮᱱᱟ ᱟᱨᱚ ᱚᱱᱠᱟ ᱡᱟᱦᱟᱸ ᱞᱮᱠᱟ ᱜᱮ ᱵᱚᱥᱚᱱᱛᱚ ᱨᱤᱛᱩ ᱥᱮᱴᱮᱨᱚᱜᱼᱟ ᱵᱟᱦᱟ ᱵᱚᱸᱜᱟ ᱮᱱᱛᱮ ᱟᱨᱚ ᱫᱟᱹᱭ ᱛᱮᱧᱟᱝ ᱚᱲᱟᱜ ᱵᱚᱱ ᱪᱟᱞᱟᱜᱼᱟ ᱨᱟᱹᱥᱠᱟᱹᱭᱟᱵᱚᱱ ᱟᱛᱳ ᱫᱤᱥᱚᱢ ᱨᱮ ᱱᱤᱡᱮᱨᱟᱜ ᱛᱩᱢᱫᱟᱜ ᱴᱟᱢᱟᱠ ᱥᱟᱶᱛᱮ ᱮᱱᱮᱡ ᱥᱮᱨᱮᱧ ᱟᱨᱚ ᱟᱹᱰᱤ ᱟᱭᱢᱟ ᱠᱷᱮᱞᱳᱰ ᱨᱮ ᱦᱚᱸ ᱢᱚᱱᱮ ᱞᱟᱜᱟᱼᱟ ᱟᱫᱚ ᱩᱱ ᱚᱠᱛᱚ ᱫᱚ ᱠᱷᱮᱞ ᱨᱮᱫᱚ ᱟᱹᱰᱤ ᱵᱮᱥ ᱵᱩᱡᱷᱟᱹᱜᱼᱟ ᱦᱚᱲᱢᱚ ᱦᱚᱸ ᱟᱨ ᱠᱷᱮᱞ ᱦᱚᱸ ᱟᱹᱰᱤ ᱡᱳᱨ ᱜᱮ ᱥᱟᱱᱟᱣᱟ